ᱵᱮᱭᱟᱢ ᱫᱚ ᱫᱤᱱᱟᱹᱢ ᱦᱤᱞᱳᱜ ᱜᱮ ᱥᱮᱛᱟᱜ ᱵᱮᱲᱟ ᱚᱱᱮᱧ ᱢᱮᱱ ᱠᱮᱫ ᱟᱹᱭᱩᱵ ᱵᱮᱲᱟ ᱟᱹᱰᱤ ᱫᱚᱨᱠᱟᱨ ᱢᱮᱱᱟᱜᱼᱟ ᱟᱨ ᱚᱱᱟ ᱞᱮᱠᱟᱛᱮ ᱵᱮᱭᱟᱢ ᱞᱮᱠᱷᱟᱡ ᱯᱟᱹᱦᱤᱞ ᱨᱮᱜᱤᱧ ᱢᱮᱱᱟ ᱡᱮ ᱦᱚᱲᱢᱚ ᱦᱚᱸ ᱴᱷᱤᱠ ᱛᱟᱦᱮᱱᱟ ᱢᱚᱱ ᱴᱷᱤᱠ ᱛᱟᱦᱮᱱᱟ ᱢᱚᱱ ᱯᱷᱩᱨᱛᱤ ᱛᱟᱦᱮᱱᱟ ᱚᱱᱮ ᱠᱚ ᱢᱮᱱ ᱞᱮᱠᱟ ᱵᱟᱝᱞᱟ ᱛᱮᱠᱚ ᱢᱮᱱ ᱥᱟᱥᱥᱛᱷᱚᱭ ᱥᱚᱢᱯᱚᱫ ᱚᱨᱛᱷᱟᱛ ᱟᱢᱟᱜ ᱫᱟᱲᱮ ᱜᱮ ᱫᱷᱚᱱ ᱫᱚ ᱱᱚᱣᱟᱫᱚ ᱥᱟᱹᱨᱤᱱ ᱠᱟᱛᱷᱟ ᱠᱟᱱᱟ ᱦᱚᱲᱢᱚ ᱴᱷᱤᱠᱮᱢ ᱫᱚᱦᱚᱭ ᱛᱟᱢ ᱠᱷᱟᱡ ᱫᱚ ᱵᱮᱭᱟᱢᱚᱜ ᱢᱮ ᱫᱟᱹᱲ ᱡᱷᱟᱯ ᱢᱮ ᱛᱟᱦᱚᱞᱮ ᱜᱮ ᱟᱢᱟᱜ ᱦᱚᱲᱢᱚ ᱴᱷᱤᱠ ᱛᱟᱦᱮᱱᱟ